ᱵᱩᱜᱤᱼᱵᱟᱹᱲᱤᱡ ᱫᱚ ᱡᱚᱛᱚ ᱨᱮᱜᱮ ᱛᱟᱦᱮᱱᱟ ᱚᱱᱠᱟᱜᱮ ᱟᱛᱳ ᱥᱟᱦᱟᱨ ᱢᱩᱫᱽᱨᱮ ᱦᱚᱸ ᱡᱟᱦᱟᱸᱭ ᱟᱛᱳ ᱨᱮᱠᱚ ᱛᱟᱦᱮᱱᱟ ᱩᱱᱠᱚ ᱫᱚ ᱥᱟᱦᱟᱨ ᱨᱮ ᱱᱟᱯᱟᱭ ᱡᱤᱭᱚᱱ ᱠᱷᱟᱸᱰᱟᱜᱼᱟ ᱢᱮᱱᱛᱮ ᱥᱟᱦᱟᱨ ᱥᱮᱫᱠᱚ ᱧᱤᱨᱚᱜᱼᱟ ᱟᱨ ᱡᱟᱦᱟᱸᱭ ᱫᱤᱨᱜᱷᱚ ᱥᱚᱢᱚᱭ ᱫᱷᱚᱨᱮ ᱥᱟᱦᱟᱨ ᱨᱮᱠᱚ ᱵᱟᱥᱚᱜ ᱠᱟᱱᱟ ᱩᱱᱠᱚ ᱫᱚ ᱥᱟᱦᱟᱨ ᱨᱮ ᱵᱟᱥᱼᱵᱟᱥᱛᱮ ᱟᱹᱲᱤᱥ ᱠᱟᱛᱮ ᱟᱛᱳ ᱥᱮᱱᱦᱚᱸ ᱠᱚ ᱨᱩᱣᱟᱹᱲᱚᱜ ᱜᱮᱭᱟ ᱵᱤᱥᱚᱭᱛᱮᱫ ᱫᱚ ᱱᱚᱝᱠᱟ ᱠᱟᱱᱟ ᱟᱛᱳᱨᱮ ᱟᱨ ᱥᱟᱦᱟᱨ ᱱᱚᱣᱟ ᱵᱟᱨᱭᱟ ᱢᱩᱫᱽᱨᱮ ᱵᱮᱥᱠᱤᱪᱷᱩ ᱯᱷᱟᱨᱟᱠ ᱧᱮᱞᱚᱜᱼᱟ ᱥᱟᱦᱟᱨ ᱨᱮ ᱦᱚᱲᱠᱚ ᱪᱟᱞᱟᱜᱼᱟ ᱱᱤᱭᱟᱹ ᱞᱟᱹᱜᱤᱫ ᱛᱮᱜᱮ ᱥᱟᱦᱟᱨ ᱵᱟᱡᱟᱨ ᱨᱮᱫᱚ ᱟᱹᱰᱤ ᱞᱮᱠᱟᱱ ᱥᱩᱡᱳᱜᱽ ᱥᱩᱵᱤᱫᱷᱟ ᱢᱮᱱᱟᱜᱼᱟ ᱡᱮᱞᱮᱠᱟ ᱢᱤᱫᱼᱢᱤᱫᱛᱮ ᱞᱟᱹᱭ ᱜᱟᱱᱚᱜᱼᱟ ᱨᱟᱥᱛᱟᱼᱜᱷᱟᱴ ᱦᱚᱨᱼᱰᱟᱦᱟᱨ ᱵᱤᱡᱽᱞᱤᱼᱵᱟᱹᱛᱤ ᱤᱱᱟᱹ ᱥᱟᱶᱛᱮ ᱦᱟᱥᱯᱟᱛᱟᱞ ᱨᱩᱣᱟᱹᱼᱦᱟ ᱥᱩ ᱰᱟᱠᱴᱟᱨ ᱠᱷᱟᱱᱟ ᱵᱷᱟᱜᱮ ᱚᱞᱚᱜ ᱯᱟᱲᱦᱟᱜ ᱞᱟᱹᱜᱤᱫ ᱥᱠᱩᱞ ᱠᱚᱞᱮᱡᱽ ᱚᱱᱟ ᱥᱟᱶ ᱥᱟᱶᱛᱮ ᱫᱤᱱᱟᱹᱢ ᱫᱤᱱᱨᱮ ᱡᱟᱹᱨᱩᱲᱟᱱᱟᱜ ᱟᱹᱰᱤ ᱞᱮᱠᱟᱱᱟᱜ ᱡᱤᱱᱤᱥ ᱦᱚᱨᱚᱜᱼᱵᱟᱸᱫᱮ ᱡᱚᱢᱼᱧᱩ ᱡᱚᱛᱚ ᱢᱤᱫ ᱥᱟᱶᱛᱮ ᱢᱤᱫ ᱥᱩᱨᱥᱩᱯᱩᱨ ᱠᱚᱨᱮ ᱧᱟᱢᱚᱜᱼᱟ ᱚᱯᱤᱥᱼᱟᱫᱟᱞᱚᱛ ᱠᱚ ᱥᱩᱨᱥᱩᱯᱩᱨ ᱨᱮ ᱧᱟᱢᱚᱜᱼᱟ ᱱᱚᱣᱟᱠᱚ ᱥᱩᱡᱳᱜᱽ ᱦᱟᱛᱟᱣ ᱞᱟᱹᱜᱤᱫᱜᱮ ᱟᱛᱳ ᱚᱲᱟᱜᱨᱮᱱ ᱦᱚᱲ ᱥᱚᱦᱚᱨᱛᱮ ᱠᱚ ᱥᱮᱱ ᱜᱚᱫᱚᱜᱼᱟ ᱢᱮᱱᱠᱷᱟᱱ ᱥᱚᱦᱚᱨ ᱨᱮ ᱱᱩᱱᱟᱹᱜ ᱡᱟᱹᱥᱛᱤ ᱦᱚᱲ ᱥᱟᱸᱜᱮᱞᱮᱱ ᱠᱷᱟᱱ ᱠᱚᱞᱠᱟᱨᱠᱷᱟᱱᱟᱛᱮ ᱯᱮᱨᱮᱡᱞᱮᱱ ᱠᱷᱟᱱ ᱚᱸᱰᱮᱱᱟᱜ ᱡᱟᱦᱟᱸ ᱞᱚᱞᱚ ᱚᱨᱥᱚᱝ ᱚᱱᱟ ᱞᱟᱹᱜᱤᱫᱛᱮ ᱡᱤᱣᱤᱼᱡᱩᱰᱟᱹᱥᱤ ᱟᱛᱳᱜᱮ ᱱᱟᱯᱟᱭᱟ ᱡᱟᱦᱟᱸ ᱟᱛᱳ ᱨᱮᱫᱚ ᱨᱤᱞᱟᱹᱢᱟᱞᱟ ᱦᱚᱭ ᱨᱤᱞᱟᱹᱢᱟᱞᱟ ᱫᱟᱜ ᱨᱤᱞᱟᱹᱢᱟᱞᱟ ᱥᱟᱹᱜᱟᱹᱭ ᱢᱮᱱᱟᱜᱼᱟ ᱚᱱᱟ ᱟᱛᱳ ᱫᱚ ᱥᱚᱦᱚᱨ ᱠᱷᱚᱱᱦᱚᱸ ᱥᱩᱞᱩᱠ ᱢᱮᱱᱟᱜᱼᱟ ᱚᱱᱟ ᱞᱮᱠᱟᱛᱮ ᱥᱩᱡᱳᱜᱽ ᱥᱩᱵᱤᱫᱷᱟ ᱦᱟᱛᱟᱣ ᱞᱟᱹᱜᱤᱫ ᱥᱚᱦᱚᱨ ᱥᱟᱦᱟᱨ ᱵᱟᱡᱟᱨ ᱢᱮᱱᱠᱷᱟᱱ ᱱᱟᱯᱟᱭᱛᱮ ᱡᱤᱭᱚᱱ ᱠᱷᱟᱸᱰᱟᱣ ᱞᱟᱹᱜᱤᱫ ᱥᱟᱯᱷᱟ ᱦᱚᱭ ᱦᱚᱲᱢᱚ ᱡᱤᱣᱤᱨᱮ ᱮᱨᱻ ᱟᱯᱷᱚᱨ ᱞᱟᱹᱜᱤᱫ ᱫᱚ ᱟᱛᱳᱼᱚᱲᱟᱜ ᱜᱮ ᱱᱟᱯᱟᱭᱟ